ᱟᱞᱮ ᱟᱹᱛᱩ ᱫᱚ ᱠᱚᱞ ᱠᱩᱧ ᱠᱷᱚᱱ ᱜᱮ ᱫᱟᱜ ᱫᱚᱞᱮ ᱞᱩᱭᱟ ᱥᱚᱨᱠᱟᱨ ᱯᱟᱦᱴᱟ ᱠᱷᱚᱱ ᱠᱚᱞ ᱠᱚ ᱮᱢ ᱠᱟᱱ ᱚᱱᱟ ᱫᱚ ᱴᱟᱭᱤᱢ ᱦᱤᱥᱟᱹᱵᱽ ᱛᱮ ᱦᱤᱡᱩᱜᱼᱟ ᱥᱮᱛᱟᱜ ᱟᱴᱼᱴᱟ ᱛᱤᱠᱤᱱ ᱵᱟᱨᱚᱴᱟ ᱟᱹᱭᱩᱵ ᱵᱮᱞᱟ ᱪᱟᱹᱴ ᱴᱟ ᱟᱞᱮ ᱟᱹᱛᱩ ᱨᱮᱫᱚ ᱜᱚᱴᱟ ᱥᱮᱨᱢᱟ ᱜᱮ ᱫᱟᱜ ᱫᱚ ᱧᱟᱢᱚᱜᱼᱟ